ᱦᱮᱞᱳ ᱦᱮᱸ ᱤᱧ ᱯᱨᱤᱭᱟᱝᱠᱟ ᱴᱩᱰᱩᱧ ᱢᱮᱱᱮᱫᱼᱟ ᱤᱧᱫᱚ ᱵᱟᱥ ᱰᱨᱟᱭᱵᱷᱟᱨ ᱠᱟᱹᱱᱟᱹᱧ ᱯᱮᱥᱮᱧᱡᱟᱨ ᱱᱤᱛᱚᱜ ᱟᱞᱮᱭᱟᱜ ᱵᱟᱥ ᱴᱟᱴᱟ ᱠᱷᱚᱱ ᱪᱟᱭᱵᱟᱥᱟ ᱨᱳᱰ ᱨᱮ ᱫᱟᱹᱲᱟᱭ ᱛᱚ ᱟᱞᱮᱭᱟᱜ ᱵᱟᱥ ᱨᱮ ᱟᱹᱰᱤᱜᱟᱱ ᱥᱩᱵᱤᱫᱷᱟ ᱦᱮᱱᱟᱜᱼᱟ ᱡᱟᱦᱟᱸ ᱞᱮᱠᱟ ᱮᱥᱤ ᱢᱮᱱᱟᱜᱼᱟ ᱟᱨ ᱵᱮᱥ ᱵᱮᱥ ᱫᱩᱲᱩᱵ ᱞᱟᱹᱜᱤᱫ ᱡᱟᱭᱜᱟ ᱦᱚᱸ ᱢᱮᱱᱟᱜᱼᱟ ᱟᱨ ᱚᱱᱟᱫᱚ ᱩᱱ ᱥᱚᱢᱚᱭᱮᱢ ᱞᱟᱹᱭᱮᱫᱼᱟ ᱛᱟᱦᱮᱸᱫ ᱚᱱᱟ ᱫᱚ ᱢᱟᱲᱟᱝ ᱛᱟᱦᱮᱸ ᱠᱟᱱᱟ ᱟᱫᱚ ᱱᱮᱛᱟᱨ ᱫᱚᱞᱮ ᱥᱩᱫᱷᱟᱹᱨ ᱠᱮᱫᱟ ᱵᱷᱟᱜᱮ ᱞᱮᱠᱟ ᱮᱥᱤ ᱠᱚᱞᱮ ᱞᱟᱜᱟᱣ ᱠᱮᱫᱟ ᱡᱟᱹᱥᱛᱤ ᱫᱚ ᱵᱟᱝᱼᱟ ᱠᱩᱲᱭᱟᱹ ᱴᱟᱠᱟ ᱜᱟᱱ ᱵᱟᱝ ᱵᱟᱝ ᱩᱱᱟᱹᱜ ᱰᱷᱮᱨ ᱫᱚ ᱵᱟᱝᱼᱟ ᱟᱞᱮ ᱤᱱᱟᱹᱜ ᱜᱮᱞᱮ ᱦᱟᱛᱟᱣᱟ ᱩᱱᱟᱹᱜ ᱰᱷᱮᱨ ᱫᱚ ᱵᱟᱝ ᱜᱮ ᱚᱱᱟ ᱠᱚᱫᱚ ᱩᱱ ᱥᱚᱢᱚᱭ ᱨᱮᱱᱟᱜ ᱠᱟᱛᱷᱟ ᱠᱟᱱᱟ ᱞᱮᱠᱤᱱ ᱱᱤᱛᱚᱝ ᱟᱞᱮᱭᱟᱜ ᱵᱟᱥ ᱛᱮᱯᱮ ᱥᱮᱱᱚᱜ ᱟᱥᱮ ᱟᱹᱰᱤ ᱟᱨᱟᱢ ᱛᱮᱯᱮ ᱥᱮᱱᱚᱜᱼᱟ ᱛᱤᱸᱜᱩᱭᱟᱞᱮ ᱤᱧᱤᱧ ᱢᱮᱱᱮᱫᱼᱟ ᱥᱮ ᱮᱴᱟᱜ ᱰᱟᱭᱵᱷᱟᱨ ᱠᱚ ᱛᱟᱦᱮᱸ ᱠᱟᱱᱟ ᱩᱱ ᱡᱚᱠᱷᱚᱱ ᱫᱚ ᱱᱤᱛᱚᱝ ᱫᱚ ᱤᱧ ᱞᱟᱹᱭᱮᱫᱼᱟ ᱤᱧ ᱫᱩᱧ ᱛᱤᱸᱜᱩᱭ ᱜᱮᱭᱟ ᱦᱚᱸ ᱥᱤᱴ ᱠᱚᱦᱚᱸ ᱯᱮ ᱧᱟᱢᱟ ᱫᱩᱲᱩᱵ ᱞᱟᱹᱜᱤᱫ ᱯᱩᱨᱟᱹ ᱥᱩᱵᱤᱫᱷᱟ ᱢᱮᱱᱟᱜᱼᱟ ᱠᱳᱱᱚ ᱪᱤᱱᱛᱟᱹ ᱨᱮᱱᱟᱜ ᱠᱟᱛᱷᱟ ᱵᱟᱝ ᱠᱟᱱᱟ ᱮᱠᱫᱚᱢ ᱫᱩᱲᱩᱵ ᱠᱟᱛᱮᱫ ᱜᱮᱯᱮ ᱥᱮᱱᱚᱜᱼᱟ ᱪᱮᱫ ᱦᱚᱸ ᱚᱥᱩᱵᱤᱫᱷᱟ ᱵᱟᱭ ᱦᱩᱭᱩᱜᱼᱟ ᱟᱨ ᱱᱤᱭᱟᱹᱵᱟᱨ ᱫᱮᱡ ᱵᱤᱰᱟᱹᱜ ᱯᱮᱥᱮ ᱛᱟᱨᱯᱚᱨᱮ ᱯᱮ ᱴᱷᱤᱠᱟᱹᱭᱟ ᱛᱟᱭᱚᱢ ᱫᱚ ᱫᱤᱱᱜᱮ ᱟᱞᱮᱭᱟᱜ ᱵᱟᱥ ᱛᱮᱜᱮ ᱦᱤᱡᱩᱜ ᱥᱮᱱᱚᱜ ᱥᱟᱱᱟ ᱯᱮᱭᱟ ᱦᱚᱸ ᱩᱱᱠᱩ ᱠᱚᱱᱰᱟᱠᱴᱟᱨ ᱠᱚᱫᱚ ᱠᱚ ᱵᱚᱫᱚᱞᱮᱱᱟ ᱱᱤᱛᱚᱝ ᱫᱚ ᱟᱨᱦᱚᱸ ᱱᱟᱣᱟᱱ ᱠᱚᱠᱚ ᱦᱮᱡ ᱠᱟᱱᱟ ᱦᱳᱭ ᱛᱚ ᱵᱟᱭ ᱵᱩᱡᱷᱟᱹᱜᱼᱟ ᱴᱷᱤᱠ ᱜᱮ ᱵᱩᱡᱷᱟᱹᱜᱼᱟ ᱱᱟᱯᱟᱭᱜᱮ ᱦᱮᱡ ᱵᱤᱰᱟᱹᱜ ᱯᱮ ᱟᱞᱮᱭᱟᱜ ᱵᱟᱥᱛᱮ ᱥᱮᱱ ᱵᱤᱰᱟᱹᱜ ᱯᱮ ᱦᱮᱸᱦᱮᱸ ᱮᱢᱟ ᱯᱤᱭᱟᱹᱧ ᱰᱤᱥᱠᱟᱣᱩᱱᱴ ᱠᱟᱹᱴᱤᱡ ᱠᱚᱢ ᱧᱚᱜ ᱠᱟᱛᱮᱫ ᱤᱧ ᱤᱫᱤ ᱯᱮᱭᱟ ᱵᱟᱝᱼᱟ ᱟᱞᱮᱨᱮᱱ ᱠᱚᱱᱰᱟᱠᱴᱟᱨ ᱫᱚ ᱚᱱᱠᱟᱱ ᱵᱟᱠᱚ ᱚᱱᱠᱟᱱᱟ ᱵᱟᱝ ᱵᱟᱝ ᱚᱱᱠᱟ ᱵᱟᱝ ᱦᱩᱭᱩᱜᱼᱟ ᱱᱮᱛᱟᱨ ᱫᱚ ᱦᱚᱸ ᱦᱚᱸ ᱴᱷᱤᱠ ᱜᱮᱭᱟ ᱞᱟᱹᱭ ᱴᱷᱤᱠ ᱜᱮᱭᱟ ᱛᱚᱵᱮ ᱦᱮᱸ